ᱦᱮᱸ ᱥᱮ ᱛᱟᱞᱟᱝ ᱤᱭᱟᱹ ᱟᱫᱷᱟᱨ ᱠᱟᱨᱰ ᱨᱮ ᱤᱧᱟᱹᱜ ᱢᱳᱵᱟᱭᱤᱞ ᱱᱟᱢᱵᱟᱨ ᱵᱟᱭ ᱟᱯᱰᱮᱴ ᱠᱟᱱᱟ ᱛᱟᱞᱟᱝ ᱞᱮᱴᱚᱜᱼᱟ ᱢᱟᱛᱞᱟᱵ ᱪᱮᱫ ᱞᱮᱠᱟᱛᱮ ᱚᱻ ᱦᱚᱸ ᱦᱩᱭᱩᱜ ᱛᱚ ᱦᱚᱸ ᱦᱚᱸ ᱪᱮᱫ ᱪᱮᱫ ᱪᱮᱫ ᱠᱚ ᱧᱟᱢᱚᱜᱼᱟ ᱠᱟᱜᱚᱡᱽ ᱠᱚ ᱰᱚᱠᱢᱮᱱᱥ ᱠᱚ ᱦᱚᱸ ᱦᱚᱸ ᱵᱟᱥ ᱟᱫᱚ ᱚᱱᱠᱟ ᱜᱮ ᱟᱫᱚ ᱛᱤᱥ ᱛᱟᱞᱟᱝ ᱟᱯᱰᱮᱴᱚᱜᱼᱟ ᱛᱤᱱᱟᱹᱜ ᱫᱤᱱ ᱠᱚᱛᱮ ᱦᱩᱭᱩᱜᱼᱟ ᱦᱟᱸᱜ ᱚᱻ ᱦᱚᱸ ᱦᱳᱭ ᱚᱱᱟ ᱪᱮᱞᱛᱮ ᱤᱭᱟᱹ ᱪᱮᱫ ᱟᱠᱚ ᱚᱱᱟ ᱟᱯᱰᱮᱴ ᱪᱟᱞ ᱛᱮᱜᱮ ᱢᱳᱵᱟᱭᱤᱞ ᱠᱚ ᱫᱚᱨᱠᱟᱨᱚᱜᱼᱟ ᱪᱮᱫ ᱦᱳᱭ ᱱᱟᱭᱟ ᱢᱳᱵᱟᱭᱤᱞ ᱢᱚᱛᱞᱚᱵ ᱱᱟᱭᱟ ᱱᱟᱢᱵᱟᱨ ᱠᱚ ᱟᱯᱰᱮᱴ ᱦᱟᱛᱟᱣ ᱪᱮᱫ ᱚᱻ ᱦᱚᱸ ᱦᱳᱭ ᱟᱯᱰᱮᱴ ᱵᱟᱠᱷᱨᱟ ᱜᱮ ᱦᱩᱱᱟᱹᱝ ᱢᱤᱫ ᱫᱤᱱ ᱚᱠᱟ ᱦᱤᱞᱳᱜ ᱞᱟᱝ ᱪᱟᱞᱟᱜ ᱦᱩᱱᱟᱹᱝ ᱜᱟᱱᱚᱜ ᱜᱮᱭᱟ ᱥᱮ ᱦᱚᱸ ᱦᱚᱸ ᱦᱳᱭᱛᱳ ᱛᱤᱱᱟᱹᱜ ᱫᱤᱱ ᱨᱮ ᱦᱩᱭᱩᱜᱼᱟ ᱟᱯᱰᱮᱴ ᱦᱮᱸ ᱦᱮᱸ ᱟᱯᱰᱮᱴ ᱦᱚᱸ ᱦᱚᱸ ᱞᱚᱜᱮ ᱫᱷᱟᱨᱟ ᱜᱮ ᱦᱩᱭᱩᱜᱼᱟ ᱪᱮ ᱦᱮᱸ ᱴᱷᱤᱠ ᱚᱻ ᱦᱚᱸ ᱛᱮᱦᱮᱧ ᱜᱟᱯᱟ ᱛᱮᱜᱮ ᱦᱩᱭᱩᱜᱼᱟ ᱪᱮ ᱦᱳᱭ ᱦᱩᱭᱩᱜ ᱜᱮᱭᱟ ᱟᱫᱚ ᱪᱮᱫ ᱪᱮᱫ ᱰᱚᱠᱳᱢᱮᱱᱥ ᱠᱚ ᱧᱟᱢᱟ ᱵᱟᱠᱷᱟᱱ ᱟᱯᱰᱮᱴ ᱦᱩᱭᱩᱜᱼᱟ ᱟᱯᱰᱮᱴ ᱵᱟᱠᱷᱨᱟ ᱜᱮᱛᱚ ᱟᱹᱰᱤ ᱠᱚᱥᱴᱚ ᱠᱟᱱᱟ ᱵᱟᱠᱷᱟᱱ ᱡᱟᱦᱟᱱᱟᱜ ᱠᱟᱹᱢᱤ ᱦᱚᱸ ᱵᱟᱭ ᱦᱩᱭᱩᱜ ᱠᱟᱱᱟ ᱪᱮ ᱚᱱᱟ ᱟᱯᱰᱮᱴ ᱤᱧ ᱧᱟᱢ ᱠᱟᱱᱟ ᱡᱟᱦᱟᱱᱟᱜ ᱜᱮ ᱵᱮᱝᱠ ᱠᱚᱨᱮ ᱡᱟᱦᱟᱱᱟᱜ ᱠᱚᱨᱮ ᱜᱮ ᱠᱟᱹᱢᱤ ᱛᱤᱧ ᱛᱟᱦᱮᱱ ᱠᱟᱱᱟ ᱡᱮᱭᱥᱮ ᱚᱱᱟ ᱠᱚᱜᱮ ᱧᱟᱢ ᱠᱟᱱᱟ ᱟᱯᱰᱮᱴ ᱵᱟᱠᱷᱨᱟ ᱢᱤᱛᱤᱧ ᱠᱟᱱᱟ ᱵᱮᱝᱠᱤᱧ ᱪᱟᱞᱟᱜ ᱠᱟᱱᱟ ᱡᱟᱦᱟᱱᱟᱜ ᱠᱟᱜᱚᱡᱽ ᱠᱚ ᱤᱭᱟᱹ ᱵᱟᱠᱷᱨᱟ ᱛᱚ ᱟᱯᱰᱮᱴ ᱵᱟᱠᱠᱷᱨᱟ ᱢᱤᱛᱟᱹᱧ ᱠᱟᱱᱟ ᱚᱸᱰᱮ ᱱᱚᱢᱵᱚᱨ ᱞᱤᱝᱠ ᱵᱟᱠᱷᱨᱟ ᱢᱤᱛᱟᱹᱧ ᱠᱟᱱᱟ ᱡᱮᱭᱥᱮ ᱚᱱᱟ ᱪᱟᱨ ᱛᱮ ᱠᱮ ᱚᱣᱟᱭ ᱥᱤ ᱠᱚᱦᱚᱸ ᱵᱟᱭ ᱦᱩᱭᱩᱜ ᱠᱟᱱᱟ ᱟᱹᱰᱤ ᱡᱤᱱᱤᱥ ᱠᱟᱜᱚᱡᱽ ᱠᱚ ᱡᱮᱭᱥᱮ ᱥᱤᱢ ᱠᱟᱨᱰ ᱠᱚ ᱦᱟᱱᱟ ᱱᱷᱟᱣᱟ ᱡᱤᱱᱤᱥ ᱦᱩᱭ ᱜᱮ ᱵᱟᱭ ᱦᱩᱭᱩᱜ ᱠᱟᱱᱟ